ᱤᱧ ᱢᱤᱫᱴᱟᱹᱝ ᱜᱟᱶᱛᱟᱧ ᱵᱮᱨᱮᱫᱮᱜᱼᱟ ᱚᱱᱟ ᱜᱟᱶᱛᱟ ᱨᱮ ᱯᱟᱨᱥᱮᱫ ᱫᱚᱨᱠᱟᱨᱚᱜᱼᱟᱭ ᱥᱩᱛᱨᱮᱫ ᱫᱚᱨᱠᱟᱨᱚᱜᱼᱟᱭ ᱟᱨ ᱡᱚᱜᱚ ᱯᱟᱨᱥᱮᱫ ᱡᱚᱜᱚ ᱥᱩᱛᱨᱮᱫ ᱟᱨ ᱚᱱᱮ ᱠᱟᱹᱣᱰᱤ ᱠᱚ ᱥᱟᱢᱴᱟᱣ ᱞᱟᱹᱜᱤᱫ ᱛᱮ ᱩᱱᱤᱭᱮ ᱢᱤᱫᱴᱟᱹᱝ ᱟᱵᱚ ᱡᱟᱦᱟᱸ ᱫᱚ ᱠᱮᱥᱤᱭᱟᱨ ᱵᱚᱱ ᱵᱮᱱᱟᱣᱮᱭᱟ ᱚᱱᱠᱟᱞᱮᱠᱟᱛᱮ ᱡᱟᱦᱟᱸ ᱢᱤᱫᱴᱟᱹᱝ ᱜᱟᱶᱛᱟ ᱵᱮᱨᱮᱫᱚᱜᱼᱟ ᱟᱨ ᱚᱱᱟ ᱜᱟᱶᱛᱟ ᱨᱮ ᱟᱵᱚᱣᱟᱜ ᱡᱟᱦᱟᱸ ᱫᱚ ᱥᱟᱶᱛᱟ ᱨᱮᱭᱟᱜ ᱠᱟᱹᱢᱤᱦᱚᱨᱟ ᱟᱵᱚᱣᱟᱜ ᱞᱟᱭᱼᱞᱟᱠᱪᱟᱨ ᱨᱮᱭᱟᱜ ᱠᱟᱹᱢᱤᱦᱚᱨᱟ ᱟᱵᱚᱣᱟᱜ ᱮᱱᱮᱡᱽ ᱥᱮᱨᱮᱧ ᱵᱟᱧᱪᱟᱣ ᱞᱟᱹᱜᱤᱫᱛᱮ ᱡᱟᱦᱟᱸ ᱫᱚ ᱜᱟᱶᱛᱟ ᱵᱮᱨᱮᱫ ᱠᱚᱜᱼᱟ ᱚᱱᱟᱨᱮᱱ ᱱᱩᱠᱩ ᱡᱚᱛᱚ ᱦᱚᱲ ᱫᱟᱭᱤᱛᱛᱚ ᱮᱢᱟᱠᱚ ᱦᱩᱭᱩᱜᱼᱟ ᱟᱨ ᱡᱟᱦᱟᱸ ᱛᱤᱱᱟᱹᱜ ᱜᱮ ᱱᱚᱣᱟᱨᱮ ᱥᱚᱦᱮᱫ ᱠᱚ ᱛᱟᱦᱮᱱᱟ ᱱᱩᱠᱩ ᱦᱚᱸ ᱡᱚᱛᱚ ᱦᱚᱲ ᱢᱤᱼᱢᱤᱫᱴᱟᱹᱝ ᱚᱱᱠᱟ ᱟᱯᱟᱱᱼᱟᱹᱯᱤᱱ ᱫᱟᱭᱤᱛᱛᱚ ᱠᱚ ᱦᱟᱛᱟᱣ ᱠᱟᱜᱼᱟ ᱛᱚᱵᱮ ᱡᱟᱹᱱᱤᱡᱽ ᱱᱚᱣᱟ ᱜᱟᱶᱛᱟ ᱱᱟᱯᱟᱭ ᱵᱷᱟᱵᱽ ᱛᱮ ᱠᱟᱹᱢᱤ ᱨᱮ ᱟᱬᱜᱚᱱᱟᱭ ᱟᱨ ᱱᱚᱣᱟ ᱟᱵᱚᱣᱟᱜ ᱥᱚᱢᱟᱡᱽ ᱥᱟᱶᱛᱟ ᱞᱟᱭᱼᱞᱟᱠᱪᱟᱨ ᱮᱱᱮᱡᱽ ᱥᱮᱨᱮᱧ ᱠᱚ ᱵᱟᱧᱪᱟᱣ ᱛᱟᱦᱮᱱᱟ ᱟᱨ ᱡᱟᱦᱟᱭ ᱜᱮ ᱦᱟᱱᱛᱮ ᱱᱟᱛᱮ ᱠᱚ ᱡᱟᱦᱟᱱᱟᱜ ᱠᱷᱚᱵᱚᱨ ᱠᱚᱭ ᱧᱟᱢᱟᱠᱚ ᱵᱟᱹᱲᱤᱡᱚᱜ ᱨᱮᱭᱟᱜ ᱮᱱᱠᱷᱟᱱ ᱚᱱᱟᱨᱮ ᱱᱚᱣᱟ ᱫᱩᱯᱲᱩᱵᱽ ᱢᱟᱫᱽᱫᱷᱚᱢᱛᱮ ᱟᱠᱚ ᱠᱚ ᱜᱚᱴᱟᱭᱟ ᱟᱨ ᱚᱠᱟ ᱵᱩᱜᱤᱜᱼᱟ ᱚᱠᱟ ᱵᱮᱥᱚᱜᱼᱟ ᱚᱱᱟ ᱡᱚᱛᱚ ᱦᱚᱲ ᱛᱮᱠᱚ ᱥᱟᱞᱟ ᱜᱚᱴᱟᱭᱟ ᱟᱨ ᱚᱱᱟ ᱨᱮᱭᱟᱜ ᱜᱮ ᱟᱹᱰᱤ ᱠᱮᱴᱮᱡᱽᱛᱮ ᱚᱱᱟᱠᱚ ᱦᱟᱛᱟᱣᱟ ᱟᱨ ᱚᱱᱠᱟ ᱱᱟᱯᱟᱭᱟᱜ ᱠᱟᱹᱢᱤᱦᱚᱨᱟ ᱠᱚ ᱥᱟᱵᱽ ᱨᱟᱠᱟᱵᱟ